ᱦᱮᱞᱳ ᱚᱠᱟᱨᱮ ᱞᱟᱜᱟᱣ ᱠᱟᱱᱟ ᱚᱸᱻ ᱦᱚᱸ ᱦᱳᱭ ᱟᱞᱮ ᱫᱚ ᱵᱚᱸᱜᱟ ᱫᱚᱸᱰᱮ ᱠᱷᱚᱱ ᱞᱮ ᱞᱟᱹᱭᱮᱜᱼᱟ ᱠᱷᱚᱵᱚᱨ ᱠᱚᱫᱚ ᱡᱟᱦᱟᱸᱱᱟᱜ ᱫᱚ ᱪᱮᱫ ᱦᱚᱸ ᱵᱟᱝ ᱜᱮ ᱤᱭᱟᱹ ᱱᱮᱣᱛᱟᱭᱮᱫ ᱯᱮᱭᱟ ᱞᱮ ᱦᱩᱱᱟᱹᱝ ᱫᱟᱸᱥᱟᱭ ᱮᱱᱮᱡ ᱟᱞᱮ ᱱᱚᱰᱮ ᱯᱨᱳᱜᱨᱟᱢ ᱞᱮ ᱫᱚᱦᱚ ᱧᱚᱜ ᱠᱟᱜᱼᱟ ᱥᱮ ᱚᱱᱟᱜᱮ ᱦᱳᱭ ᱟᱴᱷᱟᱭᱤᱥ ᱥᱟᱛ ᱫᱩᱦᱟᱡᱟᱨ ᱪᱚᱵᱵᱤᱥ ᱦᱟᱸᱜ ᱵᱩᱫᱵᱟᱨ ᱱᱟᱜ ᱯᱟᱲᱟᱜ ᱠᱟᱱᱟ ᱦᱤᱡᱩᱜ ᱯᱮ ᱟᱨ ᱤᱭᱟᱹ ᱛᱤᱱᱟᱹᱜ ᱯᱮ ᱦᱟᱛᱟᱣᱟ ᱦᱳᱭ ᱮᱱᱛᱮ ᱨᱮᱦᱚᱸ ᱵᱟᱯᱮ ᱠᱚᱢᱚᱜᱼᱟ ᱟᱫᱚ ᱮᱴᱟᱜ ᱠᱚᱨᱮ ᱦᱚᱸᱞᱮ ᱱᱮᱣᱛᱟ ᱵᱟᱲᱟ ᱟᱠᱟᱫ ᱠᱚᱣᱟ ᱟᱫᱚ ᱩᱱᱟᱹᱜ ᱥᱟᱸᱜᱮ ᱩᱱᱟᱹᱜ ᱰᱷᱮᱨ ᱢᱟ ᱵᱟᱠᱚ ᱦᱟᱛᱟᱣᱮᱫ ᱫᱚ ᱟᱯᱮ ᱜᱮ ᱰᱷᱮᱨ ᱯᱮ ᱦᱟᱛᱟᱣᱮᱫ ᱫᱚ ᱦᱳᱭ ᱟᱯᱮ ᱟᱯᱮ ᱠᱷᱚᱱ ᱦᱚᱸ ᱥᱟᱺᱜᱤᱧ ᱥᱟᱺᱜᱤᱧ ᱠᱚᱨᱮᱱ ᱞᱮ ᱱᱮᱣᱛᱟ ᱵᱟᱲᱟ ᱠᱟᱫ ᱠᱚᱣᱟ ᱦᱳᱭ ᱩᱱᱟᱹᱜ ᱫᱚ ᱱᱟᱜ ᱵᱟᱝ ᱠᱟᱹᱡ ᱠᱚᱢ ᱧᱚᱜᱚᱜ ᱯᱮ ᱫᱚᱥ ᱦᱟᱡᱟᱨ ᱜᱟᱱ ᱯᱷᱟᱭᱫᱟ ᱫᱚ ᱢᱮᱱᱟᱜ ᱜᱮᱭᱟ ᱚᱱᱠᱟ ᱜᱮ ᱱᱟᱜ ᱯᱨᱟᱭᱤᱡᱽ ᱠᱚ ᱟᱨ ᱮᱢᱟ ᱯᱮᱭᱟ ᱞᱮ ᱦᱟᱸᱜ ᱠᱟᱹᱡ ᱡᱟᱦᱟᱸ ᱟᱞᱮ ᱞᱮ ᱫᱚᱦᱚ ᱠᱟᱜᱼᱟ ᱱᱟᱜ ᱟᱨ ᱢᱮᱛᱟᱜ ᱯᱮᱭᱟᱞᱮ ᱚᱱᱟ ᱢᱟ ᱢᱮᱱᱟᱜ ᱜᱮᱛᱟ ᱵᱚᱱᱟ ᱦᱳᱭ ᱟᱭᱩᱵ ᱵᱮᱲᱟ ᱛᱤᱱ ᱵᱟᱡᱮ ᱠᱷᱚᱱ ᱟᱨ ᱮᱴᱟᱜᱟᱜ ᱯᱨᱳᱜᱨᱟᱢ ᱞᱮ ᱫᱚᱦᱚ ᱧᱚᱜ ᱠᱟᱜᱼᱟ ᱥᱮ ᱦᱳᱭ ᱚᱱᱟᱜᱮ ᱛᱟᱵᱚᱱ ᱯᱷᱤᱠᱥ ᱮᱱᱟ ᱪᱮ ᱦᱳᱭ ᱫᱚᱥ ᱦᱟᱡᱟᱨ ᱛᱮ

ᱦᱳᱭ ᱛᱚ ᱢᱟ ᱤᱱᱠᱟᱹ ᱜᱮ ᱦᱳᱭ ᱴᱷᱤᱠ ᱟᱪᱷᱮ